ᱟᱨ ᱱᱤᱭᱟ ᱟᱵᱩ ᱫᱚ ᱵᱮᱥᱤᱨ ᱵᱷᱟᱜᱽᱜᱤ ᱥᱚᱨᱦᱟᱭ ᱫᱚ ᱵᱟᱱᱦᱟᱣ ᱛᱤᱵᱩᱱ ᱢᱤᱛᱟ ᱜᱤᱭᱟ ᱡᱮ ᱦᱟᱹᱛᱤ ᱞᱤᱠᱟᱱ ᱯᱚᱨᱚᱵᱽ ᱥᱮᱴᱮᱨᱚᱜ ᱠᱟᱱ ᱛᱟᱹᱠᱩᱱᱟ

ᱛᱚ ᱢᱤᱫᱴᱚᱴᱷᱟ ᱨᱮᱱ ᱞᱮᱠᱟ ᱢᱟᱱᱮ ᱮᱴᱟ ᱮᱴᱟ ᱫᱤᱱᱨᱮ ᱪᱮᱫ ᱞᱮᱠᱟ ᱠᱚ ᱥᱚᱨᱦᱟᱭᱚᱜᱼᱟ ᱩᱱᱠᱩ ᱡᱮᱢᱚᱱ ᱠᱟᱹᱞᱤᱯᱩᱡᱟᱹ ᱥᱚᱢᱚᱭ ᱠᱚ ᱥᱚᱨᱦᱟᱭᱚᱜᱼᱟ ᱟᱞᱮ ᱫᱚ ᱯᱳᱥ ᱵᱩᱸᱜᱟ ᱨᱮᱞᱮ ᱥᱚᱨᱦᱟᱭᱚᱜ ᱜᱤᱭᱟ ᱛᱚ ᱱᱚᱸᱰᱮ ᱟᱨᱚ ᱯᱚᱨᱚᱵᱽ ᱦᱮᱱᱟᱜ ᱠᱟᱫᱟ ᱡᱮᱢᱚᱱ ᱦᱮᱱᱟᱜ ᱠᱟᱫᱟ ᱵᱟᱦᱟ ᱦᱮᱱᱟᱜ ᱠᱟᱫᱟ ᱠᱟᱨᱟᱢ ᱦᱮᱱᱟᱜ ᱠᱟᱫᱟ

ᱛᱚ ᱦᱟᱱᱛᱮ ᱮᱴᱟᱜ ᱥᱮᱫ ᱦᱩᱭᱩᱜ ᱜᱤᱭᱟ ᱪᱮᱫᱞᱮᱠᱟ ᱦᱩᱭᱩᱜᱼᱟ ᱩᱱᱟᱫᱚ ᱵᱟᱹᱧᱞᱟᱹᱭ ᱫᱟᱲᱮᱜᱼᱟ ᱛᱚ ᱚᱱᱟ ᱡᱟᱦᱟᱸ ᱵᱟᱦᱟ ᱦᱩᱭᱩᱜ ᱠᱟᱱᱟ ᱩᱱᱟᱴᱟᱜ ᱫᱚ

ᱦᱳᱞᱤ ᱫᱚ ᱦᱩᱭᱩᱜ ᱠᱟᱱᱛᱟᱞᱮᱭᱟ ᱡᱮ ᱟᱞᱮᱭᱟᱜ ᱫᱚ ᱢᱟᱱᱮ ᱩᱱᱤ ᱢᱤᱫ ᱵᱟᱹᱞᱴᱤᱱ ᱜᱟᱱ ᱫᱟᱜᱼᱮ ᱟᱨᱮᱡ ᱟᱫᱮᱭᱟ ᱚᱱᱮ ᱚᱱᱠᱟ ᱵᱟᱦᱟ ᱨᱮᱭᱟᱜ ᱤᱭᱟᱹ ᱫᱚ ᱦᱤᱱᱟᱠᱟᱜᱼᱟ ᱟᱨ ᱥᱚᱨᱦᱟᱭ ᱢᱟᱛᱚ ᱩᱱᱠᱟᱜᱮ ᱦᱮᱱᱟᱜ ᱠᱟᱜᱼᱟ ᱡᱮ ᱢᱚᱬᱮ ᱥᱤᱧ ᱢᱚᱬᱮ ᱧᱤᱫᱟᱹ ᱞᱮ ᱥᱚᱨᱦᱟᱭᱚᱜ ᱜᱤᱭᱟ ᱟᱛᱳ ᱯᱨᱚᱛᱮᱠᱴᱤ ᱦᱚᱲ ᱜᱤ ᱛᱚᱠᱷᱚᱱ ᱫᱚ ᱢᱟᱱᱮ ᱟᱹᱰᱤ ᱨᱟᱹᱥᱠᱟᱹ ᱠᱚ ᱛᱟᱦᱮᱱᱟ

ᱩᱱᱟ ᱫᱚ ᱟᱹᱰᱤ ᱡᱚᱨ ᱠᱚ ᱢᱟᱱᱟᱣ ᱜᱤᱭᱟ ᱛᱚ ᱵᱟᱦᱟ ᱫᱚ ᱥᱮᱨᱚᱠᱚᱢ ᱫᱚ ᱢᱟᱱᱮ ᱦᱩᱭᱩᱜ ᱜᱤᱭᱟ ᱛᱚ ᱚᱱᱠᱟ ᱩᱱᱟᱹᱜ ᱟᱸᱴ ᱫᱚ ᱵᱟᱠᱩ ᱢᱟᱱᱟᱣᱮᱫ ᱠᱟᱱᱟ ᱢᱟᱱᱟᱣᱮᱫ ᱠᱟᱱ ᱜᱤᱭᱟ ᱠᱚ ᱛᱚ ᱟᱭᱢᱟ ᱯᱚᱨᱚᱵᱽ ᱦᱮᱱᱟᱜ ᱟᱠᱟᱫᱟ ᱛᱚ ᱱᱤᱭᱟ ᱫᱚ ᱟᱹᱰᱤ ᱞᱟᱹᱴᱩ ᱯᱚᱨᱚᱵᱽ ᱠᱟᱱᱟ ᱛᱚ ᱱᱤᱭᱟ ᱨᱮᱜᱮ ᱵᱮᱥᱤ ᱠᱚ ᱨᱟᱹᱥᱠᱟᱹᱭᱟ